ᱤᱧ ᱵᱳᱞᱯᱩᱨ ᱵᱟᱡᱟᱨᱤᱧ ᱪᱟᱞᱟᱣ ᱞᱮᱱᱟ ᱟᱫᱚ ᱤᱧᱟᱹᱜ ᱢᱤᱫᱴᱟᱱ ᱠᱚᱞᱚᱢ ᱫᱚᱨᱠᱟᱨ ᱛᱟᱦᱮᱸ ᱠᱟᱱᱟ ᱠᱚᱞᱚᱢ ᱪᱟᱵᱟ ᱟᱠᱟᱱ ᱛᱟᱦᱮᱱᱟ ᱟᱫᱚ ᱚᱱᱟ ᱞᱟᱹᱜᱤᱫ ᱛᱮ ᱢᱤᱫ ᱴᱮᱱ ᱫᱚᱠᱟᱱ ᱨᱤᱧ ᱪᱟᱞᱟᱣ ᱞᱮᱱᱟ ᱚᱸᱰᱮ ᱫᱚ ᱧᱩᱛᱩᱢᱟᱱ ᱫᱚᱠᱟᱱ ᱠᱟᱱᱟ ᱚᱸᱰᱮ ᱪᱟᱞᱟᱣ ᱠᱟᱛᱮᱫ ᱢᱤᱫᱴᱮᱱ ᱠᱚᱞᱚᱢ ᱤᱧ ᱠᱤᱨᱤᱧ ᱠᱮᱫᱟ ᱚᱱᱟ ᱫᱚ ᱦᱩᱭᱩᱜ ᱠᱟᱱᱟ ᱨᱤᱭᱚᱱᱰ ᱠᱳᱢᱯᱟᱱᱤᱭᱟᱜ ᱠᱚᱞᱚᱢ ᱚᱱᱟ ᱫᱚ ᱟᱹᱰᱤ ᱢᱚᱸᱡᱽ ᱢᱟᱨᱮ ᱠᱚᱞᱚᱢ ᱠᱟᱱᱟ ᱢᱟᱨᱮ ᱠᱚ ᱞᱮᱦᱟᱛᱮ ᱥᱮᱫᱟᱭ ᱠᱚ ᱵᱮᱵᱚᱦᱟᱨ ᱮᱫ ᱛᱟᱦᱮᱱ ᱠᱤᱱᱛᱩ ᱤᱧ ᱠᱩᱥᱤᱭᱟᱫᱟ ᱟᱫᱚ ᱦᱮᱸᱫᱮ ᱠᱟᱹᱞᱤ ᱢᱤᱫᱴᱮᱱ ᱠᱚᱞᱚᱢ ᱛᱟᱦᱮᱸ ᱠᱟᱱ ᱛᱤᱧᱟᱹ ᱢᱟᱨᱮ ᱠᱳᱢᱯᱟᱱᱤ ᱢᱟᱱᱮ ᱢᱤᱫ ᱥᱮᱫ ᱫᱚ ᱦᱮᱸᱫᱮ ᱜᱮᱭᱟ ᱟᱨ ᱢᱤᱫ ᱥᱮᱫ ᱫ ᱯᱩᱸᱰ ᱜᱮᱭᱟ ᱠᱤᱱᱛᱩ ᱠᱟᱞᱤ ᱫᱚ ᱦᱮᱸᱫᱮ ᱜᱮᱭᱟ ᱟᱹᱰᱤ ᱠᱟᱡᱟᱠ ᱟᱹᱰᱤ ᱠᱟᱡᱟᱠ ᱚᱞᱚᱜ ᱠᱟᱱᱟ ᱟᱹᱰᱤ ᱢᱚᱸᱡᱽᱵᱩᱛ ᱟᱹᱰᱤ ᱢᱚᱸᱡᱽ ᱟᱹᱰᱤ ᱥᱢᱩᱛᱷ ᱟᱹᱰᱤ ᱟᱹᱴᱤᱧ ᱠᱩᱥᱤᱭᱟᱫᱟ ᱟᱫᱚ ᱟᱹᱰᱤ ᱢᱚᱸᱡᱽ ᱚᱱᱟ ᱠᱚᱞᱚᱢ ᱠᱤᱨᱤᱧ ᱠᱟᱛᱮᱫ ᱟᱨᱚ ᱚᱱᱠᱟᱜ ᱤᱧ ᱦᱟᱛᱟᱣᱟ ᱯᱚᱨᱮ